ᱦᱮᱞᱳ ᱦᱮᱸ ᱚᱠᱚᱭᱮᱢ ᱞᱟᱹᱭ ᱮᱫᱟ ᱦᱚᱸ ᱦᱚᱸ ᱟᱫᱚ ᱚᱠᱟ ᱠᱚᱥᱮᱡ ᱪᱟᱞᱟᱜ ᱥᱟᱱᱟᱭᱮᱜ ᱢᱮᱭᱟ ᱦᱳᱭ ᱢᱮᱱᱟᱜ ᱜᱮᱭᱟ ᱢᱮᱱᱟᱜ ᱜᱮᱭᱟ ᱟᱞᱮ ᱥᱩᱨ ᱨᱮᱜᱮ ᱪᱟᱱᱰᱤᱞ ᱢᱮᱱᱟᱜᱼᱟ ᱪᱟᱱᱰᱤᱞ ᱨᱮ ᱦᱳᱭ ᱧᱟᱢᱚᱜ ᱜᱮᱭᱟ ᱦᱳᱭ ᱡᱚᱛᱚᱣᱟᱜ ᱨᱮᱭᱟᱜ ᱜᱮ ᱥᱩᱵᱤᱫᱟ ᱢᱮᱱᱟᱜᱼᱟ ᱦᱳᱭ ᱦᱮᱸ ᱩᱱᱟᱹᱜ ᱡᱟᱹᱥᱛᱤ ᱫᱚ ᱵᱟᱝᱜᱮ ᱫᱷᱟᱨᱟ ᱜᱮᱭᱟ ᱦᱳᱭ ᱦᱳᱭ ᱫᱩᱦᱟᱡᱟᱨ ᱦᱳᱭ ᱟᱢ ᱚᱨᱜᱮᱥᱴᱟᱨ ᱵᱟᱞᱟ ᱜᱮ ᱦᱳᱭ ᱵᱟᱝᱜᱮ ᱯᱟᱠᱟ ᱚᱲᱟᱜ ᱜᱮ ᱦᱳᱭ ᱟᱹᱵᱤᱱ ᱫᱚ ᱪᱮᱫ ᱞᱮᱠᱟᱱᱟᱜ ᱵᱤᱱ ᱠᱷᱚᱡᱚᱜ ᱠᱟᱱᱟ ᱦᱳᱭ ᱡᱚᱛᱚᱣᱟᱜ ᱜᱮ ᱥᱩᱵᱤᱫᱟ ᱜᱮᱭᱟ ᱯᱟᱠᱟ ᱨᱳᱰ ᱠᱟᱱᱟ ᱯᱟᱠᱟ ᱚᱲᱟᱜ ᱠᱟᱱ ᱜᱮᱭᱟ ᱦᱳᱭ ᱰᱷᱟᱞᱟᱭ ᱵᱟᱞᱟ ᱠᱟᱱᱟ ᱟᱨ ᱪᱟᱱᱰᱤᱞ ᱠᱚᱥᱮ ᱢᱮᱱᱟᱜᱼᱟ ᱤᱭᱟᱹ ᱥᱤᱞᱜᱩ ᱵᱟᱡᱟᱨ ᱠᱚ ᱯᱷᱤᱨ ᱡᱟᱦᱟᱸ ᱛᱤᱥ ᱟᱹᱵᱤᱱ ᱢᱟᱨᱠᱮᱴ ᱠᱚ ᱪᱟᱞᱟᱣ ᱫᱟᱮᱭᱟᱜ ᱵᱮᱱ ᱢᱮᱱ ᱜᱟᱱᱚᱜᱼᱟ ᱟᱨ ᱥᱤᱥ ᱱᱟᱦᱮᱞ ᱠᱚ ᱢᱮᱱᱟᱜᱼᱟ ᱟᱵᱚ ᱥᱩᱨ ᱨᱮ ᱚᱠᱚᱭ

ᱦᱳᱭ ᱦᱳᱭ ᱦᱳᱭ ᱢᱮᱱᱟᱜ ᱜᱮᱭᱟ ᱟᱞᱮ ᱥᱩᱨ ᱨᱮ ᱫᱟᱬᱟᱱ ᱪᱟᱞᱟᱜ ᱥᱤᱥ ᱱᱟᱦᱮᱞ ᱨᱮᱫᱚ ᱚᱸᱰᱮ ᱫᱚ ᱢᱟᱲᱟᱝ ᱛᱮᱱᱤᱡ ᱜᱩᱨᱩ ᱠᱚᱠᱚ ᱛᱟᱦᱮᱸ ᱞᱮᱱᱟ ᱥᱮ ᱩᱱᱠᱩ ᱠᱚ ᱢᱮᱱᱟᱜ ᱠᱚᱣᱟ ᱟᱨ ᱟᱹᱰᱤ ᱪᱮᱦᱨᱟ ᱡᱟᱭᱜᱟ ᱠᱟᱱᱟ ᱚᱱᱟᱫᱚ ᱦᱳᱭ ᱦᱮᱸ ᱚᱱᱟ ᱥᱩᱨ ᱨᱮᱫᱚ ᱢᱮᱱᱟᱜ ᱜᱮᱭᱟ ᱯᱟᱨᱠ ᱠᱚ ᱢᱮᱱᱟᱜᱼᱟ ᱦᱮᱸ ᱦᱮᱸ ᱟᱹᱰᱤ ᱢᱟᱨᱟᱝ ᱯᱟᱨᱠ ᱠᱟᱱᱟ ᱦᱮᱸ ᱡᱩ ᱯᱟᱨᱠ ᱦᱚᱸ ᱢᱮᱱᱟᱜᱼᱟ ᱚᱸᱰᱮᱜᱮ ᱦᱳᱭ ᱚᱱᱟ ᱥᱩᱨ ᱨᱮᱜᱮ ᱡᱟᱹᱥᱛᱤ ᱵᱟᱝ ᱡᱮᱭᱥᱮ ᱛᱤᱱ ᱪᱟᱨ ᱠᱤᱞᱚᱢᱤᱴᱟᱨ ᱜᱟᱱ ᱡᱤᱠᱤᱧ ᱦᱩᱭᱩᱜᱼᱟ ᱦᱳᱭ ᱦᱮᱸ ᱦᱳᱭ ᱛᱚ